ᱦᱮᱸ ᱦᱮᱞᱳ ᱡᱚᱦᱟᱨ ᱜᱮ ᱦᱮᱸ ᱩᱱᱤ ᱴᱷᱮᱱ ᱜᱮ ᱞᱟᱜᱟᱣ ᱠᱟᱱᱟ ᱟᱢ ᱚᱠᱟ ᱠᱷᱚᱱ ᱮᱢ ᱨᱚᱲ ᱮᱫᱟ ᱚ ᱟᱪᱪᱷᱟ ᱪᱮᱫ ᱞᱟᱹᱜᱤᱫ ᱮᱢ ᱯᱷᱳᱱ ᱠᱟᱫᱟ ᱦᱮᱸ ᱤᱥᱤᱱ ᱜᱤᱭᱟᱹᱧ ᱤᱧ ᱜᱤᱧ ᱤᱥᱤᱱ ᱵᱟᱥᱟᱝᱼᱟ ᱪᱮᱫ ᱠᱚᱞᱮ ᱡᱚᱢᱟ ᱦᱮᱸ ᱡᱚᱢ ᱜᱮᱭᱟᱞᱮ ᱱᱮᱛᱟᱨ ᱢᱟ ᱟᱞᱮ ᱥᱮᱫ ᱢᱟ ᱟᱭᱢᱟ ᱞᱮᱠᱟᱱ ᱡᱚᱢᱟᱜ ᱢᱮᱱᱟᱜᱼᱟ ᱩᱞ ᱵᱤᱞᱤᱜ ᱠᱟᱱᱟ ᱠᱷᱤᱡᱩᱨ ᱵᱤᱞᱤᱜ ᱠᱟᱱᱟ ᱥᱚ ᱵᱤᱞᱤᱜ ᱠᱟᱱᱟ ᱰᱷᱮᱨ ᱫᱚ ᱫᱟᱠᱟ ᱩᱛᱩ ᱜᱮ ᱟᱵᱚ ᱦᱚᱲ ᱦᱚᱯᱚᱱ ᱫᱚ ᱮᱱᱛᱮᱫ ᱫᱟᱠᱟ ᱩᱛᱩ ᱜᱮ ᱰᱷᱮᱨ ᱞᱮ ᱡᱚᱢᱟ ᱦᱮᱸ ᱟᱨ ᱜᱩᱦᱩᱢ ᱠᱚᱦᱚᱸ ᱞᱮ ᱪᱟᱥᱟᱭ ᱜᱮᱭᱟ ᱯᱤᱴᱷᱟᱹ ᱠᱟᱛᱮᱫ ᱪᱷᱟᱹᱛᱩ ᱠᱟᱛᱮᱫ ᱞᱮ ᱡᱚᱢᱟ ᱥᱮ ᱡᱚᱸᱰᱽᱨᱟ ᱠᱚᱦᱚᱸ ᱞᱮ ᱮᱨᱟ ᱚᱱᱟ ᱠᱚᱦᱚᱸ ᱨᱟᱯᱟᱜ ᱠᱟᱛᱮᱫ ᱞᱮ ᱡᱚᱢᱟ ᱥᱮ ᱪᱷᱟᱹᱛᱩ ᱠᱟᱛᱮᱫ ᱦᱚᱸ ᱦᱮᱸ ᱫᱟᱠᱟ ᱜᱮ ᱰᱷᱮᱨ ᱫᱚ ᱥᱤᱡᱤᱱ ᱨᱮᱫᱚ ᱵᱷᱩᱴ ᱠᱚ ᱢᱮᱱᱟᱜᱼᱟ ᱟᱸᱜᱷᱟᱲ ᱡᱚᱠᱷᱚᱱ ᱫᱚ ᱚᱱᱟ ᱜᱮᱞᱮ ᱛᱩᱫᱟ ᱡᱚᱢᱟᱞᱮ ᱜᱟᱫᱟᱨ ᱠᱚ ᱢᱚᱴᱚᱨ ᱜᱟᱫᱟᱨ ᱠᱚᱞᱮ ᱡᱚᱢᱟ ᱵᱷᱩᱴ ᱜᱟᱫᱟᱨ ᱠᱚ ᱠᱤᱥᱟᱹᱨᱤ ᱜᱟᱫᱟᱨ ᱠᱚ ᱮᱢᱟᱱ ᱛᱮᱭᱟᱜ ᱱᱚᱣᱟ ᱰᱤᱦᱟᱹᱛ ᱨᱮᱫᱚ ᱢᱮᱱᱟᱜᱼᱟ ᱛᱚ ᱦᱮᱸ ᱫᱟᱜ ᱢᱟᱹᱰᱤ ᱫᱟᱠᱟ ᱠᱚ ᱟᱨ ᱵᱷᱩᱴ ᱞᱮ ᱞᱚᱦᱚᱫᱟ ᱚᱱᱟᱫᱚ ᱫᱟᱲᱮ ᱟᱹᱭᱠᱟᱹᱜᱼᱟ ᱛᱷᱚᱲᱟ ᱜᱟᱱ ᱚᱱᱟ ᱠᱚᱞᱮ ᱡᱚᱢᱟ ᱦᱮᱸ ᱟᱵᱚ ᱫᱚ ᱨᱮᱸᱜᱮᱡ ᱦᱚᱲ ᱠᱟᱱᱟ ᱵᱚᱱ ᱟᱹᱰᱤ ᱛᱮᱫ ᱵᱚᱱ ᱱᱟᱪᱟᱨᱟ ᱫᱟᱜ ᱢᱟᱹᱰᱤ ᱡᱚᱢ ᱠᱟᱛᱮᱫ ᱜᱮ ᱦᱮᱸ ᱦᱮᱸ ᱢᱟ ᱛᱚᱵᱮ ᱫᱚᱦᱚᱭ ᱫᱟᱹᱧ